ᱦᱮᱸ ᱫᱚᱠᱟᱱᱫᱟᱨ ᱠᱟᱱ ᱜᱮᱭᱟᱢ ᱟᱹᱞᱤᱧ ᱱᱤᱛᱟᱹᱭᱯᱩᱨ ᱠᱷᱚᱱᱟᱜ ᱞᱤᱧ ᱢᱮᱱᱫᱟᱞᱤᱧ ᱟᱵᱮᱱ ᱪᱟᱹᱴᱠᱤ ᱫᱚᱠᱟᱱ ᱡᱷᱤᱡ ᱜᱮᱛᱟ ᱵᱮᱱᱟ ᱚᱸᱻ ᱢᱮᱱᱮᱫ ᱛᱟᱦᱮᱱᱟᱧ ᱟᱹᱞᱤᱧ ᱪᱟᱹᱴᱠᱤ ᱞᱤᱧ ᱦᱟᱛᱟᱣ ᱠᱮᱭᱟ ᱵᱚᱞᱮ ᱚᱸᱻ ᱵᱮᱞ ᱵᱟᱞᱟ ᱜᱮᱞᱤᱧ ᱦᱟᱛᱟᱣ ᱞᱤᱧ ᱢᱮᱱᱮᱫ ᱠᱟᱱ ᱛᱟᱦᱮᱱᱟ ᱟᱫᱚ ᱪᱮᱫ ᱪᱮᱫ ᱨᱮᱱᱟᱜ ᱠᱳᱢᱯᱟᱱᱤ ᱨᱮᱱᱟᱜ ᱵᱷᱟᱜᱮ ᱤᱭᱟᱹ ᱠᱟᱱᱟ ᱚᱡᱚᱱᱛᱟ ᱟᱹᱞᱤᱧ ᱫᱚ ᱥᱟᱛ ᱱᱚᱢᱵᱚᱨ ᱦᱮᱸ ᱦᱮᱸ ᱚᱱᱠᱟ ᱥᱟᱲᱮ ᱯᱟᱸᱪᱥᱳ ᱜᱟᱱ ᱦᱮᱸ ᱦᱮᱸ ᱦᱮᱸ

ᱛᱟᱦᱚᱞᱮ ᱚᱠᱟᱴᱟᱜ ᱚᱠᱟᱴᱟᱜ ᱵᱷᱟᱹᱜᱮᱭᱟ ᱯᱮᱨᱟᱜᱚᱱ ᱨᱮᱱᱟᱜ ᱦᱟᱝ ᱟᱨ ᱛᱟᱦᱚᱞᱮ ᱞᱮᱯᱥᱮᱥ ᱠᱚ ᱦᱮᱸ ᱟᱨ ᱛᱟᱦᱚᱞᱮ ᱞᱮᱯᱥᱮᱥ ᱠᱚ ᱵᱟᱝ ᱦᱩᱭᱠᱚᱜᱼᱟ ᱚᱸᱻ ᱟᱪᱷᱟ ᱦᱮᱸ ᱦᱮᱸ ᱯᱷᱳᱱ ᱛᱮᱥᱮ

ᱦᱮᱸ ᱦᱮᱸ